ᱯᱨᱚᱛᱷᱚᱢ ᱫᱚ ᱚᱝᱜᱚᱱᱣᱟᱲᱤ ᱨᱮ ᱥᱚᱲᱮ ᱫᱟᱠᱟ ᱥᱚᱲᱮ ᱫᱟᱠᱟ ᱟᱛᱟᱝ ᱤᱧ ᱪᱟᱞᱟᱜ ᱠᱟᱱ ᱛᱟᱦᱮᱱᱟ ᱛᱟᱨᱯᱚᱨᱮ ᱫᱚ ᱯᱨᱟᱭᱢᱟᱨᱤ ᱥᱠᱩᱞ ᱨᱮ ᱢᱟᱨᱥᱟᱞ ᱰᱟᱦᱟᱨ ᱯᱟᱨᱛᱷᱚᱱᱟ ᱵᱤᱫᱽᱫᱟᱞᱚᱭ ᱚᱸᱰᱮ ᱚᱸᱰᱮ ᱳᱟᱱ ᱠᱷᱚᱱ ᱯᱷᱳᱨ ᱚᱯᱫᱤᱧ ᱯᱟᱲᱦᱟᱣ ᱟᱠᱟᱱᱟ ᱛᱟᱨᱯᱚᱨ ᱯᱷᱟᱭᱤᱵᱷ ᱛᱷᱮᱠᱮ ᱴᱮᱱ ᱚᱵᱫᱤ ᱫᱚ ᱟᱫᱤᱛᱛᱚᱯᱩᱨ ᱦᱟᱭ ᱥᱠᱩᱞ ᱨᱮ ᱚᱸᱰᱮ ᱠᱷᱚᱱ ᱢᱟᱫᱽᱫᱷᱚᱢᱤᱠ ᱯᱟᱥ ᱠᱟᱛᱮᱫ ᱤᱧ ᱵᱷᱚᱨᱛᱤ ᱟᱠᱟᱱᱟ ᱵᱳᱞᱯᱩᱨ ᱥᱤᱠᱠᱷᱟᱱ ᱱᱤᱠᱮᱛᱚᱱ ᱟᱥᱨᱚᱢ ᱵᱤᱫᱽᱫᱟᱞᱚᱭ ᱚᱸᱰᱮ ᱠᱷᱚᱱ ᱚᱸᱰᱮ ᱠᱷᱚᱱ ᱯᱟᱥ ᱠᱟᱛᱮᱫ ᱠᱚᱞᱮᱡᱽ ᱨᱤᱧ ᱵᱷᱩᱨᱛᱤ ᱟᱠᱟᱱᱟ ᱵᱳᱞᱯᱩᱨ ᱠᱚᱞᱮᱡᱽ